ᱦᱮᱸ ᱥᱟᱹᱫᱷᱩ ᱨᱟᱢᱪᱟᱸᱫᱽ ᱢᱩᱨᱢᱩᱣᱟᱜ ᱵᱳᱭ ᱫᱚᱧ ᱯᱟᱲᱦᱟᱣ ᱠᱟᱫᱟ ᱵᱷᱟᱹᱜᱤᱧ ᱠᱩᱥᱤᱭᱟᱜᱼᱟ ᱟᱨ ᱟᱡᱦᱚᱸ ᱵᱷᱟᱜᱮ ᱜᱮ ᱚᱞ ᱟᱠᱟᱫ ᱛᱮ ᱟᱡ ᱦᱚᱸᱧ ᱠᱩᱥᱤ ᱟᱭ ᱠᱟᱱ ᱜᱮᱭᱟ ᱚᱱᱮ ᱡᱮ ᱨᱮᱸᱜᱮᱡ ᱱᱟᱪᱟᱨ ᱦᱚᱸᱠᱼᱟᱜ ᱠᱚ ᱚᱱᱟᱠᱚ ᱡᱷᱚᱛᱚᱭᱮ ᱚᱞ ᱠᱟᱫᱟ ᱨᱮᱸᱜᱮᱡ ᱦᱚᱲ ᱪᱤᱠᱟ ᱠᱟᱛᱮ ᱠᱚ ᱟᱯᱟᱥᱩᱞᱚᱜᱼᱟ ᱪᱮᱫ ᱞᱮᱠᱟ ᱠᱟᱛᱮ ᱠᱚ ᱪᱤᱠᱟᱜᱼᱟ ᱚᱱᱟ ᱠᱚᱦᱚᱸ ᱡᱷᱚᱛᱚ ᱚᱞ ᱠᱟᱛᱮ ᱡᱟᱦᱟᱸᱭ ᱜᱮ ᱥᱟᱹᱫᱷᱩ ᱨᱟᱢᱪᱟᱸᱫᱽ ᱢᱩᱨᱢᱩᱣᱟᱜ ᱵᱳᱭᱮ ᱯᱟᱲᱦᱟᱣᱟ ᱩᱱᱤ ᱫᱚ ᱮᱠᱫᱚᱢ ᱵᱩᱡᱽ ᱩᱛᱟᱹᱨᱟ ᱱᱚᱣᱟ ᱠᱟᱛᱷᱟ ᱫᱚ